ᱦᱮᱞᱳ ᱦᱮᱸ ᱢᱮᱰᱟᱢ ᱡᱚᱦᱟᱨ ᱜᱮ ᱤᱭᱟᱹ ᱤᱧ ᱱᱚᱛᱮ ᱡᱟᱢᱥᱮᱫᱽᱯᱩᱨ ᱠᱷᱚᱱᱤᱧ ᱞᱟᱹᱭᱮᱫᱼᱟ ᱟᱫᱚ ᱤᱭᱟᱹ ᱟᱢ ᱜᱮ ᱤᱭᱟᱹ ᱚᱣᱟᱴᱟᱨ ᱥᱟᱯᱞᱟᱭ ᱵᱟᱞᱟ ᱢᱮᱰᱟᱢ ᱠᱟᱱᱟᱢ ᱥᱮ ᱚ ᱦᱚᱸ ᱟᱫᱚ ᱤᱧ ᱛᱟᱦᱮᱸᱫ ᱱᱚᱣᱟᱧ ᱢᱮᱱᱮᱫ ᱛᱟᱦᱮᱱ ᱠᱤ ᱟᱞᱮ ᱥᱮᱫ ᱢᱟ ᱱᱤᱛᱳᱜ ᱢᱟ ᱮᱠᱮᱱ ᱵᱚᱰᱮ ᱫᱟᱜ ᱜᱮ ᱦᱤᱡᱩᱜ ᱠᱟᱱ ᱫᱚ ᱥᱟᱯᱷᱟ ᱫᱟᱜ ᱵᱟᱭ ᱦᱤᱡᱩᱜ ᱠᱟᱱ ᱫᱚ ᱟᱨ ᱟᱞᱮ ᱱᱤᱛᱳᱜ ᱤᱭᱟᱹ ᱩᱱᱟᱹᱜ ᱠᱚᱥᱴᱚ ᱨᱮ ᱢᱮᱱᱟᱜ ᱞᱮᱭᱟ ᱠᱤ ᱟᱞᱮ ᱥᱮᱫ ᱨᱮ ᱪᱮᱫ ᱦᱚᱸ ᱵᱟᱹᱪᱩᱜᱼᱟᱹᱱᱤᱡ ᱢᱟᱱᱮ ᱚᱱᱟ ᱫᱟᱜ ᱵᱷᱚᱨᱥᱟ ᱨᱮᱜᱮᱞᱮ ᱛᱟᱦᱮᱸ ᱞᱮᱱᱟ ᱮᱝᱠᱷᱟᱱ ᱱᱤᱛᱳᱜ ᱟᱞᱮ ᱟᱹᱰᱤ ᱠᱚᱥᱴᱚ ᱨᱮ ᱢᱮᱱᱟᱜ ᱞᱮᱭᱟ ᱧᱩ ᱪᱮᱫ ᱞᱮ ᱪᱮᱫ ᱫᱟᱜ ᱞᱮ ᱧᱩᱭᱟ ᱠᱤ ᱥᱮ ᱤᱥᱤᱱ ᱵᱟᱥᱟᱝ ᱜᱮ ᱪᱮᱫ ᱛᱮᱞᱮ ᱤᱥᱤᱱ ᱵᱟᱥᱟᱝᱟ ᱟᱫᱚ ᱚᱱᱟ ᱪᱮᱠᱟᱧ ᱢᱮᱱᱮᱜᱼᱟ ᱪᱮᱫ ᱠᱷᱟᱹᱛᱤᱨ ᱱᱚᱝᱠᱟ ᱵᱚᱰᱮ ᱫᱟᱜ ᱠᱚᱫᱚ ᱯᱮ ᱵᱷᱮᱡᱟᱭᱮᱜᱼᱟ ᱵᱷᱮᱡᱟᱭ ᱠᱷᱟᱱ ᱯᱮ ᱵᱮᱥ ᱫᱟᱜ ᱜᱮ ᱵᱷᱮᱡᱟᱭ ᱯᱮ ᱟᱨ ᱱᱤᱛᱳᱜ ᱩᱱᱟᱹᱜ ᱩᱱᱟᱹᱜ ᱥᱤᱛᱩᱝ ᱠᱟᱱᱟ ᱱᱚᱣᱟ ᱥᱤᱛᱩᱝ ᱨᱮ ᱮᱱᱠᱷᱟᱱ ᱟᱨ ᱱᱚᱝᱠᱟᱱ ᱵᱚᱰᱮ ᱫᱟᱜ ᱞᱚᱥᱚᱫ ᱫᱟᱜ ᱠᱚ ᱦᱤᱡᱩᱜ ᱠᱟᱱᱟ ᱮᱱᱠᱷᱟᱱ ᱟᱞᱮ ᱪᱮᱫ ᱞᱮ ᱧᱩᱭᱟ ᱱᱩᱱᱟᱹᱜ ᱥᱤᱛᱩᱝ ᱨᱮᱢᱟ ᱫᱟᱜ ᱧᱩ ᱢᱟ ᱟᱹᱰᱤ ᱫᱚᱨᱠᱟᱨ ᱜᱮᱭᱟ ᱫᱟᱜ ᱵᱟᱝᱠᱷᱟᱱ ᱢᱟᱛᱚ ᱦᱚᱲ ᱪᱮᱠᱟᱢ ᱛᱟᱦᱮᱱᱟ ᱥᱮ ᱡᱟᱦᱟᱱᱤᱡ ᱜᱮ ᱡᱤᱵᱽ ᱡᱚᱱᱛᱩ ᱪᱮᱠᱟ ᱠᱚ ᱛᱟᱦᱮᱱᱟ ᱡᱤᱵᱡᱚᱱᱛᱩ ᱫᱚ ᱵᱟᱠᱷᱟᱱ ᱵᱚᱰᱮ ᱫᱟᱜ ᱠᱚ ᱧᱩᱭᱟ ᱟᱵᱚ ᱢᱟᱹᱱᱢᱤ ᱢᱟ ᱵᱚᱰᱮ ᱫᱟᱜ ᱢᱟ ᱵᱟᱵᱚᱱ ᱧᱩᱭᱟ ᱟᱫᱚ ᱚᱱᱟᱜᱮ ᱟᱞᱮ ᱢᱮᱱᱮᱫ ᱛᱟᱦᱮᱸᱫᱚᱜᱼᱟ ᱞᱮ ᱠᱤ ᱟᱯᱮ ᱦᱚᱸ ᱢᱟᱱᱮ ᱩᱥᱟᱹᱨᱟ ᱥᱟᱺᱦᱤᱡ ᱚᱱᱟ ᱚᱠᱟ ᱠᱚᱨᱮ ᱪᱮᱫ ᱠᱚ ᱪᱤᱠᱟᱹ ᱠᱟᱱᱟ ᱥᱮ ᱵᱟᱭ ᱪᱤᱠᱟᱹ ᱠᱟᱱᱟ ᱥᱮ ᱟᱯᱮ ᱜᱮ ᱚᱱᱛᱮ ᱵᱚᱰᱮ ᱫᱟᱜ ᱠᱚᱯᱮ ᱵᱷᱮᱡᱟᱭᱮᱜᱼᱟ ᱚᱱᱟ ᱠᱚ ᱧᱮᱞ ᱠᱟᱛᱮᱫ ᱟᱞᱮ ᱦᱚᱸ ᱟᱱᱮ ᱯᱷᱟᱹᱨᱭᱟᱹ ᱫᱟᱜ ᱥᱟᱯᱷᱟ ᱫᱟᱜ ᱟᱞᱮ ᱦᱚᱸ ᱵᱷᱮᱡᱟ ᱦᱟᱞᱮ ᱯᱮ ᱪᱮᱫᱟᱜ ᱥᱮ ᱟᱞᱮ ᱦᱚᱸ ᱱᱤᱛᱳᱜ ᱱᱩᱱᱟᱹᱜ ᱥᱤᱛᱩᱝ ᱨᱮ ᱟᱹᱰᱤ ᱠᱚᱥᱴᱚ ᱨᱮᱜᱮ ᱢᱮᱱᱟᱜ ᱞᱮᱭᱟ ᱟᱹᱰᱤ ᱛᱮᱫ ᱟᱹᱰᱤ ᱠᱚᱥᱴᱚ ᱨᱮᱜᱮ ᱢᱮᱱᱟᱜ ᱞᱮᱭᱟ ᱟᱫᱚ ᱚᱱᱟᱜᱤᱧ ᱢᱮᱱᱮᱫ ᱛᱟᱦᱮᱸ ᱫᱚᱜ ᱠᱤ ᱟᱯᱮ ᱪᱟᱬᱮ ᱫᱷᱟᱨᱟ ᱯᱮ ᱵᱷᱮᱡᱟ ᱞᱮᱠᱷᱟᱱ ᱜᱮ ᱢᱟᱱᱮ ᱵᱮᱥ ᱠᱚᱜᱼᱟ ᱦᱩᱱᱟᱹᱝ ᱟᱞᱮ ᱱᱤᱛᱳᱜ ᱤᱥᱤᱱ ᱵᱟᱥᱟᱝ ᱡᱚᱢᱼᱧᱩ ᱢᱟᱱᱮ ᱧᱩ ᱠᱚᱦᱚᱸ ᱟᱹᱰᱤ ᱚᱼᱴᱷᱤᱠᱟᱹᱱ ᱜᱮ ᱢᱮᱱᱟᱜ ᱞᱮᱭᱟ ᱟᱞᱮ ᱥᱩᱨ ᱠᱚᱨᱮ ᱟᱞᱮ ᱪᱮᱫ ᱦᱚᱸ ᱵᱟᱹᱪᱩᱜ ᱟᱱᱟᱝ ᱱᱤᱛᱳᱜ ᱵᱳᱨᱤᱝ ᱠᱚ ᱩᱱᱟᱹᱜ ᱫᱤᱱ ᱫᱚ ᱛᱟᱦᱮᱸ ᱞᱮᱱᱟ ᱟᱫᱚ ᱟᱯᱮ ᱥᱚᱨᱠᱟᱨ ᱥᱮᱫ ᱠᱷᱚᱱᱟᱝ ᱩᱱᱟᱹᱜ ᱠᱤᱪᱷᱩ ᱯᱷᱮᱥᱮᱞᱤᱴᱤ ᱯᱮ ᱮᱢᱚᱜ ᱛᱟᱦᱮᱸ ᱫᱚᱜᱼᱟ ᱥᱮ ᱮᱱᱠᱷᱟᱱ ᱚᱱᱟ ᱠᱚᱦᱚᱸ ᱱᱤᱛᱳᱜ ᱫᱚ ᱠᱷᱟᱨᱟᱯᱮᱱ ᱛᱮ ᱵᱟᱞᱮ ᱵᱮᱱᱟᱣ ᱦᱚᱪᱚᱣ ᱟᱠᱟᱜᱟ ᱮᱱᱠᱷᱟᱱ ᱚᱱᱟ ᱫᱟᱜ ᱟᱥᱟ ᱛᱮᱜᱮ ᱟᱞᱮ ᱦᱚᱸ ᱢᱮᱱᱟᱜ ᱞᱮᱭᱟ ᱟᱫᱚ ᱚᱱᱟ ᱜᱮᱞᱮ ᱢᱮᱱᱮᱜᱼᱟ ᱠᱤ ᱟᱯᱮ ᱟᱹᱰᱤ ᱪᱟᱬᱮ ᱯᱮ ᱵᱮᱱᱟᱣ ᱦᱚᱪᱚ ᱠᱟᱛᱮᱫ ᱫᱟᱜ ᱯᱷᱟᱹᱨᱭᱟᱹ ᱫᱟᱜ ᱯᱮ ᱵᱷᱮᱡᱟᱭᱟ ᱟᱪᱪᱷᱟ ᱴᱷᱤᱠᱜᱮᱭᱟ ᱛᱚᱵᱮ ᱢᱟ ᱤᱱᱠᱟᱹ ᱜᱮ ᱱᱚᱣᱟ ᱠᱚᱜᱮ ᱜᱟᱞᱢᱟᱨᱟᱣ ᱵᱟᱲᱟ ᱠᱟᱛᱮᱫ ᱢᱩᱪᱟᱹᱫᱮᱜᱼᱟ ᱦᱳᱭ